ᱟᱞᱮ ᱟᱹᱛᱩᱨᱮ ᱦᱟᱲᱟᱢ ᱦᱚᱲ ᱨᱟᱹᱯᱩᱫ ᱞᱮᱱᱠᱷᱟᱱ ᱚᱱᱟ ᱚᱲᱟᱜ ᱨᱮᱱ ᱦᱚᱲ ᱫᱚ ᱟᱹᱰᱤ ᱮᱸᱴᱠᱮᱴᱚᱲᱮ ᱨᱮᱜᱮ ᱠᱚ ᱯᱟᱲᱟᱜᱼᱟ ᱚᱱᱟ ᱛᱟᱭᱚᱢ ᱦᱚᱥᱯᱤᱴᱟᱞ ᱛᱮᱠᱚ ᱤᱫᱤᱭᱮᱭᱟ ᱦᱚᱥᱯᱤᱴᱟᱞ ᱤᱫᱤ ᱠᱟᱛᱮᱫ ᱨᱟᱱ ᱠᱚᱠᱚ ᱮᱢᱟᱭᱟ ᱮᱠᱥᱤᱨᱟᱭᱟᱠᱚ ᱪᱤᱠᱤᱛᱥᱟ ᱦᱩᱭᱩᱜᱼᱟ ᱞᱟᱹᱞᱟᱹᱭ ᱟᱠᱚ ᱥᱩᱵᱤᱫᱷᱟ ᱞᱮᱱᱠᱷᱟᱱ ᱜᱮ ᱚᱲᱟᱜ ᱛᱮᱠᱚ ᱟᱹᱜᱩᱭᱮᱭᱟ